ᱦᱮᱸ ᱱᱚᱝᱠᱟᱱ ᱯᱩᱛᱷᱤ ᱯᱟᱲᱦᱟᱣ ᱫᱚ ᱦᱩᱭᱟᱠᱟᱱ ᱜᱮᱭᱟ ᱢᱤᱫ ᱚᱠᱛᱮ ᱟᱫᱚ ᱚᱱᱟ ᱱᱤᱛᱚᱜ ᱩᱭᱦᱟᱹᱨ ᱵᱟᱭ ᱦᱤᱡᱩᱜ ᱠᱟᱱᱟ ᱚᱱᱟ ᱯᱩᱛᱷᱤ ᱨᱮᱱᱟᱜ ᱧᱩᱛᱩᱢ ᱫᱚ ᱛᱚᱵᱮ ᱟᱨ ᱱᱚᱝᱠᱟ ᱵᱟᱝ ᱩᱭᱦᱟᱹᱨ ᱛᱟᱦᱮᱸ ᱠᱟᱱᱟ ᱡᱮ ᱚᱱᱟ ᱯᱩᱛᱷᱤ ᱯᱟᱲᱦᱟᱣ ᱠᱟᱛᱮᱫ ᱠᱩᱥᱤ ᱟᱨ ᱢᱩᱪᱟᱹᱫ ᱫᱷᱟᱹᱵᱤᱡ ᱫᱩᱞᱟᱹᱲ ᱛᱳ ᱱᱚᱣᱟ ᱠᱚ ᱦᱩᱭᱟᱠᱟᱱᱟ ᱟᱨ ᱵᱚᱫᱚᱞ ᱫᱚ ᱦᱩᱭᱩᱜ ᱠᱟᱱᱟ ᱡᱮ ᱫᱩᱞᱟᱹᱲ ᱪᱮᱫ ᱡᱤᱱᱤᱥ ᱠᱟᱱᱟ ᱚᱱᱟᱫᱚ ᱱᱚᱣᱟ ᱯᱩᱛᱷᱤ ᱨᱮᱜᱮ ᱚᱞ ᱢᱮᱱᱟᱜᱼᱟ ᱛᱳ ᱵᱷᱟᱜᱮ ᱢᱚᱡᱽᱛᱮ ᱯᱟᱲᱦᱟᱣ ᱞᱮᱱᱠᱷᱟᱡ ᱫᱚ ᱵᱩᱡᱷᱟᱹᱜᱼᱟ ᱟᱨ ᱚᱠᱚᱭᱟᱜ ᱢᱚᱱ ᱪᱮᱫ ᱞᱮᱠᱟ ᱦᱩᱭ ᱫᱟᱲᱮᱭᱟᱜᱼᱟ ᱚᱱᱠᱟᱜᱮ ᱢᱚᱱ ᱦᱚᱸ ᱵᱚᱫᱚᱞᱚᱜ ᱛᱟᱠᱚᱣᱟ ᱟᱨ ᱚᱠᱚᱭ ᱢᱚᱡᱽ ᱠᱚ ᱛᱟᱦᱮᱱᱟ ᱩᱱᱠᱩ ᱫᱚ ᱢᱚᱡᱽ ᱜᱮᱭᱟᱠᱚ ᱛᱳ ᱦᱚᱸᱜᱱᱟ ᱠᱚᱜᱮ ᱚᱱᱟ ᱯᱩᱛᱷᱤ ᱨᱮ ᱯᱟᱲᱦᱟᱣ ᱦᱩᱭᱟᱠᱟᱱᱟ ᱚᱱᱟ ᱯᱩᱛᱷᱤ ᱨᱮᱠᱚ ᱚᱞ ᱫᱚᱦᱚ ᱟᱠᱟᱫᱟ ᱟᱨ ᱤᱧᱟᱹᱜᱫᱚ ᱢᱚᱱ ᱫᱚ ᱵᱟᱝ ᱵᱚᱫᱚᱞ ᱟᱠᱟᱱ ᱛᱤᱧᱟᱹ ᱴᱷᱤᱠ ᱜᱮᱭᱟ